ᱦᱮᱸ ᱞᱟᱹᱭ ᱢᱮ ᱜᱚᱢᱠᱮ ᱪᱮᱫ ᱮᱢ ᱢᱮᱱᱮᱫ ᱛᱟᱦᱮᱱᱟ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱦᱮᱸ ᱦᱮᱸ ᱢᱟ ᱟᱪᱪᱷᱟ ᱟᱪᱪᱷᱟ ᱟᱪᱪᱷᱟ ᱟᱞᱮᱫᱚ ᱮᱠᱷᱚᱱ ᱫᱚ ᱵᱚᱨᱥᱟ ᱦᱩᱲᱩ ᱫᱚ ᱮᱱᱛᱮᱫ ᱫᱷᱩᱲᱤ ᱨᱮᱦᱚᱸ ᱞᱮ ᱟᱯᱷᱚᱨᱟ ᱥᱮ ᱟᱵᱟᱨ ᱞᱚᱥᱚᱫ ᱨᱮᱦᱚᱸ ᱫᱟᱜ ᱨᱮᱦᱚᱸ ᱪᱮᱠᱟ ᱥᱮ ᱥᱟᱢᱢᱟᱨᱥᱟᱞ ᱠᱚ ᱥᱮᱞᱚ ᱠᱚ ᱡᱟᱦᱟᱸ ᱠᱚᱨᱮ ᱧᱟᱢᱚᱜᱼᱟ ᱚᱸᱰᱮ ᱫᱚ ᱞᱚᱥᱚᱫ ᱨᱮᱦᱚᱸ ᱞᱮ ᱟᱯᱷᱚᱨᱟ ᱟᱨ ᱛᱟᱞᱟ ᱢᱟᱴᱷ ᱠᱚᱨᱮ ᱡᱟᱦᱟᱸ ᱠᱚᱨᱮ ᱫᱟᱜ ᱨᱮᱭᱟᱜ ᱵᱮᱵᱚᱥᱛᱷᱟ ᱵᱟᱝ ᱛᱟᱦᱮᱱᱟ ᱚᱱᱟ ᱠᱚᱨᱮ ᱫᱚ ᱫᱷᱩᱲᱤ ᱨᱮᱜᱮ ᱞᱮ ᱟᱯᱷᱨᱟ ᱚᱱᱟ ᱠᱚᱫᱚ ᱡᱩᱥᱴᱤ ᱢᱟᱥ ᱟᱯᱷᱚᱨ ᱦᱩᱭᱩᱜᱼᱟ ᱫᱷᱩᱲᱤ ᱨᱮᱫᱚ ᱟᱨ ᱟᱫᱚ ᱮᱠᱷᱚᱱ ᱟᱫᱚ ᱦᱮᱸ ᱱᱮᱛᱟᱨ ᱫᱚ ᱧᱮᱞᱚᱜ ᱠᱟᱱᱟ ᱢᱮᱱ ᱜᱟᱱᱚᱜ ᱠᱟᱱᱟ ᱥᱮ ᱫᱷᱩᱲᱤ ᱨᱮ ᱦᱩᱲᱩ ᱟᱯᱷᱚᱨ ᱞᱮᱠᱷᱟᱱ ᱫᱚ ᱚᱱᱟ ᱫᱚ ᱥᱚᱢᱚᱭ ᱟᱭᱢᱟ ᱫᱤᱱᱮ ᱧᱟᱢ ᱮᱫᱟ ᱦᱟᱨᱟ ᱡᱟᱣᱨᱟᱜ ᱠᱟᱱᱟ ᱮᱱᱠᱷᱟᱡ ᱛᱮ ᱚᱱᱟ ᱫᱚ ᱟᱭᱢᱟ ᱫᱤᱱ ᱠᱷᱚᱱ ᱟᱭᱢᱟ ᱫᱤᱱ ᱠᱷᱚᱱ ᱵᱮᱱᱟᱜ ᱠᱟᱱᱟ ᱛᱳ ᱟᱫᱚ ᱚᱱᱟ ᱫᱚ ᱜᱟᱹᱪᱷᱤ ᱦᱚᱸ ᱮᱱᱠᱷᱟᱱ ᱠᱮᱴᱮᱡᱚᱜ ᱠᱟᱱᱟ ᱢᱟᱱᱮ ᱫᱟᱜ ᱰᱩᱵᱟᱹ ᱨᱮᱦᱚᱸ ᱵᱟᱝ ᱱᱚᱥᱴᱚᱜ ᱠᱟᱱᱟ ᱡᱮ ᱠᱚᱴᱤ ᱜᱟᱹᱪᱷᱤ ᱥᱟᱱᱟᱢ ᱵᱮᱱᱟᱜ ᱠᱟᱱᱟ ᱚᱱᱟ ᱫᱚ ᱥᱟᱱᱟᱢ ᱜᱮ ᱢᱟᱱᱮ ᱞᱟᱜᱟᱣ ᱨᱚᱦᱚᱭᱮᱫ ᱠᱷᱟᱱ ᱜᱮ ᱚᱱᱟ ᱫᱚ ᱟᱹᱰᱤ ᱛᱟᱜᱽᱲᱟᱛᱮ ᱛᱟᱦᱮᱱ ᱠᱟᱱᱟ ᱥᱮ ᱦᱟᱱᱟ ᱥᱚᱢᱚᱭ ᱨᱮᱦᱚᱸ ᱥᱚᱢᱚᱭ ᱨᱮ ᱦᱩᱲᱩ ᱜᱮᱞᱮ ᱜᱚᱫᱚᱜ ᱠᱟᱱᱟ ᱛᱤᱡᱩ ᱠᱚᱦᱚᱸ ᱵᱟᱠᱚ ᱡᱚᱢ ᱮᱫᱟ ᱥᱚᱢᱚᱭ ᱨᱮ ᱜᱮᱞᱮᱜ ᱠᱟᱱᱟ ᱡᱮ ᱠᱚᱴᱤ ᱜᱮᱞᱮᱜ ᱠᱟᱱ ᱚᱱᱟ ᱦᱚᱸ ᱮᱠᱫᱚᱢ ᱵᱷᱟᱜᱤ ᱫᱟᱱᱟᱜ ᱠᱟᱱᱟ ᱤᱱᱟᱹᱜᱮ

ᱦᱮᱸ ᱱᱚᱣᱟ ᱟᱪᱷᱲᱟ ᱨᱮᱭᱟᱜ ᱫᱚ ᱯᱷᱚᱞᱚᱱ ᱫᱚ ᱧᱟᱢᱚᱜ ᱠᱟᱱ ᱜᱮᱭᱟ ᱟᱫᱚ ᱦᱟᱱᱟ ᱠᱷᱚᱱ ᱫᱚ ᱟᱭᱢᱟ ᱟᱭᱢᱟ ᱜᱮ ᱠᱚᱢ ᱧᱟᱢᱚᱜ ᱠᱟᱱᱟ ᱱᱚᱣᱟ ᱫᱚ ᱠᱚᱢ ᱫᱤᱱᱨᱮ ᱜᱟᱹᱪᱷᱤ ᱵᱮᱱᱟᱜ ᱠᱟᱱᱟ ᱜᱟᱹᱪᱷᱤ ᱦᱚᱸ ᱠᱷᱩᱵᱽ ᱮᱠᱴᱩ ᱛᱟᱜᱽᱲᱟ ᱫᱚ ᱵᱟᱝ ᱛᱟᱦᱮᱱ ᱠᱟᱱᱟ ᱛᱳ ᱨᱚᱦᱚᱭ ᱠᱟᱛᱮᱫ ᱡᱟ ᱜᱮ ᱚᱱᱮ ᱠᱚ ᱢᱮᱱᱟ ᱠᱚᱢ ᱥᱚᱢᱚᱭ ᱨᱮ ᱜᱟᱹᱪᱷᱤ ᱵᱮᱱᱟᱣ ᱫᱚ ᱛᱳᱲᱟ ᱱᱚᱨᱚᱢ ᱧᱚᱜ ᱦᱩᱭᱩᱜ ᱠᱟᱱᱟ ᱚᱱᱟᱛᱮ ᱦᱩᱲᱩ ᱦᱚᱸ ᱦᱩᱭᱩᱜ ᱠᱟᱱ ᱜᱮᱭᱟ ᱟᱫᱚ ᱛᱷᱚᱲᱟ ᱠᱚᱢᱚᱜ ᱠᱟᱱᱟ ᱚᱱᱛᱮ ᱠᱷᱚᱱ ᱫᱚ ᱫᱷᱩᱲᱤ ᱜᱟᱹᱪᱷᱤ ᱠᱷᱚᱱ ᱫᱚ ᱟᱫᱚ ᱱᱚᱣᱟ ᱠᱚ ᱦᱩᱲᱩ ᱦᱮᱸ ᱟᱫᱚ ᱥᱚᱨᱠᱟᱨ ᱛᱚᱨᱚᱯᱷ ᱠᱷᱚᱱ ᱦᱚᱸ ᱵᱮᱱᱟᱣ ᱟᱠᱟᱫ ᱜᱮᱭᱟ ᱠᱚ ᱮᱱᱠᱷᱟᱱ ᱫᱚ ᱡᱟᱦᱟᱸᱭ ᱫᱚ ᱟᱫᱚ ᱢᱟᱨᱟᱝ ᱢᱟᱨᱟᱝ ᱪᱟᱥᱤ ᱠᱚ ᱥᱮ ᱡᱟᱦᱟᱸᱭ ᱠᱚ ᱠᱤᱥᱟᱱ ᱠᱨᱮᱰᱤᱴ ᱠᱟᱨᱰ ᱠᱚ ᱠᱚᱨᱟᱣ ᱟᱠᱟᱫ ᱩᱱᱠᱩ ᱫᱚ ᱢᱟᱱᱮ ᱥᱚᱨᱠᱟᱨᱤ ᱦᱮᱸ ᱥᱚᱨᱠᱟᱨᱤ ᱠᱚ ᱦᱟᱛᱟᱣᱮᱫ ᱠᱟᱱ ᱛᱟᱠᱚ ᱜᱮᱭᱟ ᱥᱚᱨᱠᱟᱨ ᱜᱮ ᱦᱩᱲᱩᱭ ᱦᱟᱛᱟᱣᱮᱫ ᱛᱟᱠᱚᱣᱟ ᱟᱨ ᱮᱢᱱᱤ ᱵᱟᱝ ᱵᱟᱹᱱᱩᱜ ᱠᱷᱟᱱ ᱫᱚ ᱠᱤᱥᱟᱱ ᱠᱨᱮᱰᱤᱴ ᱠᱟᱨᱰ ᱡᱟᱦᱟᱸᱭ ᱠᱚᱣᱟᱜ ᱵᱟᱹᱱᱩᱜ ᱛᱟᱵᱚᱱᱟ ᱞᱳᱠᱟᱞ ᱠᱚᱨᱮ ᱜᱮ ᱡᱟᱦᱟᱸ ᱠᱚ ᱟᱲᱚᱛ ᱦᱮᱱᱟᱜ ᱟᱠᱟᱫᱟ ᱠᱟᱹᱴᱤᱡ ᱞᱟᱹᱴᱩ ᱚᱸᱰᱮ ᱫᱚ ᱠᱚᱢ ᱫᱟᱢᱛᱮ ᱮᱢᱚᱜ ᱦᱩᱭᱩᱜ ᱠᱟᱱᱟ ᱦᱩᱲᱩ ᱵᱟᱝ ᱥᱚᱨᱠᱟᱨᱤ ᱨᱮᱴ ᱫᱚ ᱮᱱᱠᱷᱟᱡ ᱛᱮ ᱠᱤᱡᱤ ᱨᱮ ᱵᱟᱨᱼᱯᱮ ᱴᱟᱠᱟ ᱰᱷᱮᱨ ᱧᱟᱢᱚᱜ ᱠᱟᱱᱟ ᱟᱨ ᱞᱳᱠᱟᱞ ᱯᱨᱟᱭᱵᱷᱮᱴ ᱫᱚ ᱰᱷᱮᱨ ᱧᱟᱢᱚᱜ ᱠᱟᱱᱟ ᱥᱚᱨᱠᱟᱨᱤ ᱠᱷᱚᱱ ᱫᱚ ᱩᱱᱠᱩ ᱫᱚ ᱯᱮ ᱵᱟᱨᱼᱯᱮ ᱴᱟᱠᱟ ᱠᱚᱢ ᱛᱮᱠᱚ ᱦᱟᱛᱟᱣ ᱮᱫᱟ ᱟᱨ ᱩᱯᱟᱹᱭ ᱵᱟᱹᱱᱩᱜ ᱟᱠᱟᱫᱟ ᱦᱩᱲᱩ ᱪᱟᱣᱞᱮ ᱪᱟᱥ ᱠᱟᱛᱮᱫ ᱦᱚᱸ ᱠᱷᱚᱨᱪᱟ ᱫᱚ ᱦᱩᱲᱩ ᱟᱹᱠᱷᱨᱤᱧ ᱠᱷᱚᱱ ᱜᱮ ᱛᱳ ᱵᱮᱱᱟᱣ ᱦᱩᱭᱩᱜ ᱠᱟᱱᱟ ᱦᱩᱲᱩ ᱵᱟᱫᱽ ᱫᱤᱭᱮ ᱫᱚ ᱮᱱᱛᱮᱫ ᱚᱱᱟ ᱛᱚᱠᱷᱚᱱ ᱫᱚ ᱱᱟᱦᱟᱸᱜ ᱨᱮᱭᱟᱲ ᱥᱚᱢᱚᱭ ᱫᱚ ᱦᱟᱸᱜ ᱟᱹᱞᱩ ᱠᱚ ᱛᱩᱲᱤ ᱠᱚ ᱮᱨ ᱦᱩᱭᱩᱜ ᱠᱟᱱᱟ ᱥᱮ ᱢᱤᱫᱼᱵᱟᱨ ᱥᱚᱵᱽᱡᱤ ᱠᱚᱦᱚᱸ ᱵᱮᱸᱜᱟᱲ ᱠᱚ ᱢᱟᱹᱨᱤᱪ ᱠᱚ ᱥᱚᱵᱽᱡᱤ ᱠᱚᱦᱚᱸ ᱡᱟ ᱜᱮ ᱡᱚᱢ ᱞᱮᱠᱟ ᱫᱚ ᱪᱟᱥ ᱦᱩᱭᱩᱜ ᱠᱟᱱ ᱜᱮᱭᱟ ᱦᱮᱸ ᱟᱹᱞᱩ ᱠᱚᱦᱚᱸ ᱟᱹᱞᱩ ᱠᱚᱫᱚ ᱟᱭᱢᱟ ᱨᱚᱠᱚᱢ ᱟᱹᱞᱩ ᱦᱮᱱᱟᱜ ᱟᱠᱟᱫᱟ ᱮᱱᱛᱮᱫ ᱡᱟᱦᱟᱸ ᱟᱹᱞᱩ ᱫᱚᱻ ᱟᱹᱜᱩᱭ ᱜᱮᱭᱟᱞᱮ ᱛᱳ ᱟᱫᱚ ᱚᱲᱟᱜ ᱨᱮᱫᱚ ᱚᱱᱠᱟ ᱫᱚᱦᱚ ᱡᱟᱭᱜᱟ ᱵᱟᱹᱱᱩᱜ ᱟᱠᱟᱫᱟ ᱥᱮ ᱵᱟᱞᱮ ᱡᱚᱛᱱᱚ ᱫᱟᱲᱮᱭᱟᱜ ᱛᱮ ᱟᱫᱚ ᱟᱥᱟ ᱛᱟᱦᱮᱸ ᱞᱮᱱᱟ ᱱᱟᱣᱟ ᱤᱛᱟᱹᱧ ᱟᱹᱜᱩ ᱞᱮᱠᱷᱟᱱ ᱫᱚ ᱰᱷᱮᱨᱧᱚᱜ ᱯᱷᱚᱞᱚᱱ ᱤᱧ ᱧᱟᱢᱟ ᱚᱱᱟᱛᱮ ᱟᱞᱮ ᱫᱚ ᱚᱱᱟ ᱫᱚ ᱵᱷᱟᱜᱮ ᱵᱷᱟᱜᱮ ᱵᱤᱡᱽ ᱵᱷᱟᱱᱰᱟᱨ ᱠᱷᱚᱱ ᱜᱮ ᱤᱛᱟᱹ ᱠᱚᱫᱚ ᱞᱮ ᱟᱹᱜᱩᱭᱟ ᱟᱹᱞᱩ ᱫᱚ ᱡᱟ ᱜᱮ ᱚᱲᱟᱜ ᱨᱮᱦᱚᱸ ᱡᱚᱢ ᱞᱮᱠᱟ ᱞᱮ ᱫᱚᱦᱚᱭᱮᱫ ᱠᱟᱱ ᱜᱮᱭᱟ ᱟᱨ ᱵᱟᱠᱤ ᱫᱚ ᱥᱴᱳᱨ ᱨᱮᱞᱮ ᱫᱚᱦᱚ ᱠᱟᱜ ᱠᱟᱱᱟ ᱥᱮ ᱛᱷᱚᱲᱟ ᱜᱟᱱ ᱫᱚᱞᱮ ᱟᱹᱠᱷᱨᱤᱧ ᱠᱟᱜ ᱠᱟᱱᱟ ᱥᱚᱸᱜᱮ ᱥᱚᱸᱜᱮ ᱛᱮᱜᱮ ᱠᱷᱚᱨᱪᱟ ᱛᱩᱫ ᱞᱟᱹᱜᱤᱫ

ᱱᱚᱣᱟ ᱥᱤᱡᱮᱱ ᱠᱷᱚᱱ ᱫᱚ ᱚᱱᱠᱟ ᱥᱚᱨᱠᱟᱨ ᱛᱚᱨᱚᱯᱷ ᱠᱷᱚᱱ ᱫᱚ ᱵᱟᱠᱚ ᱮᱢ ᱵᱟᱲᱟ ᱟᱠᱟᱫ ᱞᱮᱭᱟ ᱡᱟ ᱜᱮ ᱠᱤᱪᱷᱩ ᱠᱤᱪᱷᱩ ᱦᱚᱲ ᱫᱚᱠᱚ ᱧᱟᱢᱮᱫ ᱠᱟᱱ ᱜᱮᱭᱟ ᱡᱟᱦᱟᱸᱭ ᱡᱟᱦᱟᱸᱭ ᱠᱚ ᱚᱱᱮ ᱚᱱᱠᱟ ᱡᱟᱦᱟᱸᱭ ᱠᱚ ᱵᱷᱟᱹᱜᱤ ᱥᱩᱡᱳᱜᱽ ᱥᱩᱵᱤᱫᱷᱟ ᱠᱚ ᱧᱟᱢᱮᱫ ᱠᱟᱱ ᱜᱮᱭᱟ ᱡᱟᱦᱟᱸᱭ ᱠᱚ ᱚᱱᱠᱟ ᱡᱳᱜᱟᱡᱳᱜᱽ ᱦᱮᱱᱟᱜ ᱛᱟᱠᱚ ᱚᱱᱠᱟᱱ ᱠᱚᱫᱚ ᱥᱚᱨᱠᱟᱨ ᱦᱤᱥᱟᱹᱵᱽᱛᱮ ᱡᱟᱦᱟᱸᱭ ᱠᱚ ᱞᱮᱠᱷᱟ ᱟᱠᱟᱱ ᱱᱚᱣᱟ ᱠᱚ ᱠᱤᱥᱟᱱ ᱠᱨᱮᱰᱤᱴ ᱠᱟᱨᱰ ᱫᱚ ᱟᱫᱚ ᱮᱠᱷᱚᱱ ᱫᱚ ᱠᱚᱨᱟᱣ ᱵᱟᱲᱟ ᱟᱠᱟᱫ ᱜᱮᱭᱟ ᱠᱚ ᱟᱫᱚ ᱟᱞᱮ ᱫᱚ ᱛᱷᱚᱲᱟ ᱠᱚᱢᱧᱚᱜ ᱜᱮᱞᱮ ᱪᱟᱥᱚᱜ ᱛᱮ ᱵᱟᱞᱮ ᱛᱩᱫ ᱫᱟᱲᱮ ᱟᱠᱟᱫᱟ ᱠᱤᱥᱟᱱ ᱠᱨᱮᱰᱤᱴ ᱠᱟᱨᱰ ᱫᱚ ᱦᱩᱲᱩ ᱜᱮ ᱡᱟ ᱦᱩᱲᱩ ᱯᱚᱨ ᱟᱹᱞᱩ ᱠᱚ ᱛᱤᱞᱢᱤᱧ ᱠᱚ ᱛᱩᱲᱤ ᱠᱚ ᱛᱟᱨᱯᱚᱨ ᱢᱤᱫᱼᱵᱟᱨ ᱩᱛᱩ ᱛᱮᱭᱟᱜ ᱦᱚᱸ ᱟᱨᱠᱤ ᱵᱟᱲᱜᱮ ᱠᱚᱨᱮ ᱚᱱᱟ ᱠᱚᱜᱮ ᱦᱮᱸ ᱦᱮᱸ ᱦᱮᱸ ᱦᱮᱸ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ ᱟᱹᱞᱩ ᱨᱮᱦᱚᱸ ᱚᱱᱠᱟ ᱜᱮ ᱦᱮᱸ ᱛᱤᱡᱩ ᱠᱚ ᱞᱟᱜᱟᱜ ᱜᱮᱭᱟ ᱮᱱᱛᱮᱫ ᱚᱱᱟᱦᱚᱸ ᱵᱷᱟᱹᱜᱤ ᱛᱷᱚᱲᱟ ᱪᱮᱥᱴᱟᱭᱟᱞᱮ ᱟᱨᱠᱤ ᱡᱟᱛᱮ ᱵᱷᱟᱜᱮ ᱧᱟᱢ ᱞᱟᱹᱜᱤᱫᱛᱮ ᱡᱟᱛᱮ ᱤᱭᱟᱹ ᱫᱷᱚᱥᱟ ᱵᱟᱭ ᱥᱟᱵ ᱟᱹᱞᱩ ᱨᱮ ᱚᱱᱟ ᱞᱟᱹᱜᱤᱫ ᱛᱮ ᱨᱟᱱ ᱞᱮ ᱞᱟᱜᱟᱣᱟ ᱛᱷᱚᱲᱟ ᱜᱟᱱ ᱟᱹᱞᱩ ᱫᱟᱨᱮ ᱞᱮᱱᱠᱷᱟᱱ ᱟᱨᱠᱤ ᱨᱟᱱ ᱞᱟᱜᱟᱣ ᱦᱩᱭᱩᱜᱼᱟ ᱡᱟᱛᱮ ᱟᱹᱞᱩ ᱵᱟᱝ ᱥᱮᱭᱟᱜ ᱞᱮᱠᱟ ᱥᱮ ᱫᱟᱨᱮ ᱵᱟᱝ ᱜᱚᱡᱚᱜ ᱞᱮᱠᱟ ᱚᱱᱠᱟ ᱦᱚᱸ ᱟᱭᱢᱟ ᱨᱚᱠᱚᱢ ᱨᱟᱱ ᱵᱮᱵᱚᱦᱟᱨ ᱦᱩᱭᱩᱜ ᱜᱮᱭᱟ ᱵᱤᱱᱟᱹ ᱨᱟᱱ ᱛᱮᱫᱚ ᱱᱮᱛᱟᱨ ᱫᱚ ᱵᱟᱝ ᱦᱩᱭᱩᱜ ᱠᱟᱱᱟ ᱛᱳ

ᱦᱮᱸ ᱟᱞᱮ ᱦᱮᱸ ᱟᱫᱚ ᱤᱧᱦᱚᱸ ᱤᱧ ᱦᱚᱧ ᱢᱮᱱᱟ ᱡᱮ ᱡᱟᱦᱟᱸ ᱱᱚᱜᱼᱚᱭ ᱥᱚᱨᱠᱟᱨ ᱠᱷᱚᱱ ᱡᱟ ᱜᱮ ᱯᱟᱪᱮ ᱡᱟᱜᱮ ᱚᱱᱩᱫᱟᱱ ᱠᱚ ᱞᱮ ᱧᱟᱢ ᱞᱮᱠᱷᱟᱱ ᱫᱚ ᱦᱚᱭᱛᱳ ᱪᱟᱥ ᱯᱠᱠᱷᱮᱛᱮ ᱮᱠᱴᱩ ᱢᱚᱡᱽᱧᱚᱜ ᱞᱮ ᱪᱟᱥ ᱠᱮᱭᱟ ᱥᱮ ᱠᱷᱚᱨᱪᱟ ᱠᱚᱦᱚᱸ ᱞᱮ ᱧᱟᱢ ᱞᱮᱠᱷᱟᱱ ᱦᱮᱸ ᱚᱱᱟ ᱫᱚ ᱥᱚᱢᱚᱭ ᱨᱮ ᱧᱮᱞ ᱞᱮᱠᱷᱟᱱ ᱚᱱᱠᱟ ᱞᱮᱠᱟ ᱞᱟᱜᱟᱜᱼᱟ ᱱᱚᱣᱟ ᱡᱤᱱᱤᱥ ᱱᱤᱛᱳᱜ ᱫᱚ ᱚᱱᱠᱟ ᱥᱚᱢᱚᱭ ᱨᱮ ᱠᱟᱞ ᱮᱠᱥᱮᱱ ᱠᱟᱛᱮᱫ ᱚᱱᱠᱟᱱ ᱥᱚᱢᱚᱭ ᱨᱮᱜᱮ ᱞᱟᱜᱟᱣ ᱦᱩᱭᱩᱜᱼᱟ ᱟᱨ ᱵᱟᱠᱷᱟᱱ ᱫᱚ ᱜᱚᱡᱚᱜᱼᱟ ᱦᱮᱸ ᱯᱷᱚᱞᱚᱱ ᱠᱚᱢᱚᱜᱼᱟ ᱦᱮᱸ ᱦᱮᱸ ᱡᱚᱦᱟᱨ